ᱤᱧ ᱡᱚᱠᱷᱚᱱ ᱦᱟᱹᱠᱩᱧ ᱥᱟᱵ ᱮᱫ ᱠᱚ ᱛᱟᱦᱮᱱᱟ ᱞᱟᱦᱟᱛᱮ ᱥᱮ ᱟᱹᱰᱤ ᱫᱤᱱ ᱞᱟᱦᱟᱨᱮ ᱛᱚᱠᱷᱚᱱ ᱫᱚ ᱛᱟᱦᱮᱸ ᱠᱟᱱᱟ ᱥᱟᱭᱨᱟ ᱤᱱᱟᱹ ᱠᱟᱛᱮ ᱛᱟᱦᱮᱸ ᱠᱟᱱᱟ ᱴᱚᱨᱚᱰᱟᱝ ᱟᱨᱚ ᱱᱟᱱᱟ ᱦᱩᱱᱟᱹᱨ ᱛᱟᱦᱮᱸ ᱠᱟᱱ ᱜᱮᱭᱟ ᱢᱩᱪᱤ ᱠᱚ ᱛᱟᱦᱮᱸ ᱠᱟᱱ ᱜᱮᱭᱟ ᱟᱨ ᱤᱱᱟᱹ ᱱᱟᱦᱟᱜ ᱯᱚᱨ ᱫᱚᱦᱟᱸᱜ ᱧᱮᱞᱚᱜ ᱠᱟᱱᱟ ᱱᱟᱦᱟᱸᱜ ᱡᱩᱜᱽ ᱫᱚᱦᱟᱸᱜ ᱧᱮᱞᱚᱜ ᱠᱟᱱᱟ ᱚᱱᱟ ᱠᱚᱫᱚ ᱵᱟᱹᱭ ᱵᱟᱹᱭᱛᱮ ᱴᱚᱨᱚᱰᱟᱝ ᱠᱚᱫᱚ ᱚᱠᱟ ᱥᱮᱫ ᱪᱚ ᱥᱮᱱ ᱮᱱᱟ ᱥᱮ ᱥᱮᱱ ᱥᱟᱹᱛ ᱮᱱᱟ ᱩᱱᱟᱹᱜ ᱥᱟᱝᱜᱮ ᱫᱚ ᱵᱟᱝ ᱧᱮᱞᱚᱜ ᱠᱟᱱᱟ ᱟᱨ ᱥᱟᱭᱨᱟ ᱫᱚᱦᱟᱸᱜ ᱧᱮᱞᱚᱜ ᱠᱟᱱᱟ ᱟᱹᱰᱤ ᱠᱚᱢ ᱥᱚᱝᱠᱷᱟ ᱜᱮ ᱢᱤᱫᱵᱟᱨ ᱢᱤᱫᱵᱟᱨ ᱛᱮ ᱧᱮᱞᱚᱜ ᱠᱟᱱᱟ ᱟᱨ ᱟᱨ ᱱᱟᱦᱟᱸᱜ ᱫᱚ ᱦᱟᱹᱠᱩ ᱥᱟᱵ ᱠᱚᱫᱚ ᱡᱷᱟᱹᱞᱤᱛᱮ ᱥᱟᱵᱚᱜ ᱠᱟᱱᱟ ᱡᱷᱟᱹᱞᱤ ᱛᱮ ᱥᱟᱵ ᱦᱩᱭᱩᱜ ᱠᱟᱱᱟ ᱡᱟᱦᱟᱸ ᱵᱟᱡᱟᱨ ᱠᱷᱚᱱᱟᱜ ᱠᱤᱨᱤᱧ ᱟᱹᱜᱩ ᱠᱟᱛᱮ ᱚᱱᱟ ᱠᱚ ᱠᱤᱨᱤᱧ ᱟᱹᱜᱩ ᱠᱟᱛᱮ ᱜᱮ ᱚᱱᱟ ᱡᱷᱟᱹᱞᱤ ᱠᱤᱨᱤᱧ ᱟᱹᱜᱩ ᱠᱟᱛᱮ ᱜᱮ ᱦᱟᱹᱠᱩ ᱫᱚ ᱪᱟᱯᱟᱫ ᱠᱟᱛᱮ ᱡᱷᱟᱹᱞᱤ ᱦᱩᱭᱩᱜ ᱠᱟᱱᱟ ᱟᱨ ᱵᱟᱝᱠᱷᱟᱱ ᱫᱚ ᱞᱟᱦᱟ ᱫᱚ ᱱᱤᱡᱮᱛᱮ ᱵᱮᱱᱟᱣ ᱠᱟᱛᱮ ᱥᱟᱭᱨᱟ ᱥᱮ ᱴᱚᱨᱚᱰᱟᱝ ᱛᱮᱜᱮ ᱦᱟᱹᱠᱩ ᱫᱚᱠᱚ ᱥᱟᱵ ᱥᱟᱹᱛᱟᱹᱜ ᱠᱟᱱ ᱛᱟᱦᱮᱱᱟ ᱱᱟᱦᱟᱸᱜ ᱫᱚ ᱚᱱᱠᱟ ᱫᱚᱦᱟᱸᱜ ᱵᱟᱝ ᱧᱮᱞ ᱧᱟᱢᱚᱜ ᱠᱟᱱᱟ ᱱᱟᱦᱟᱸᱜ ᱫᱚ ᱠᱷᱟᱹᱞᱤ ᱜᱮ ᱡᱷᱟᱹᱞᱤ ᱥᱮ ᱯᱷᱟᱹᱫᱤ ᱡᱷᱟᱹᱞᱤ ᱮᱢᱟᱱ ᱠᱚ ᱠᱤᱨᱤᱧ ᱠᱟᱛᱮ ᱦᱟᱹᱠᱩ ᱫᱚ ᱥᱟᱵ ᱦᱩᱭ ᱥᱟᱹᱛᱟᱹᱜ ᱠᱟᱱᱟ